ᱟᱵᱚ ᱥᱟᱱᱛᱟᱲ ᱥᱚᱢᱟᱡᱽ ᱨᱮ ᱡᱟᱦᱟᱸ ᱪᱟᱥᱼᱵᱟᱥ ᱥᱚᱢᱚᱭ ᱦᱩᱭ ᱠᱟᱱᱟ ᱚᱱᱟ ᱜᱮᱵᱚᱱ ᱢᱟᱱᱟᱣ ᱮᱫᱟ ᱡᱮ ᱥᱤᱫᱩᱼᱠᱟᱹᱱᱦᱩ ᱠᱤᱱ ᱞᱟᱹᱲᱦᱟᱹᱭ ᱞᱮᱫᱟ ᱡᱤᱣᱤ ᱠᱤᱱ ᱟᱞᱟᱭ ᱞᱮᱫᱟ ᱤᱝᱨᱮᱡᱽ ᱥᱟᱞᱟᱜ ᱛᱟᱯᱟᱢ ᱛᱮ ᱚᱱᱟ ᱜᱮᱛᱚ ᱢᱤᱫᱴᱟᱝ ᱜᱚᱞᱯᱷᱚ ᱥᱮ ᱟᱹᱨᱤᱼᱪᱟᱹᱞᱤ ᱚᱱᱟᱜᱮᱛᱚ ᱠᱟᱹᱦᱱᱤ ᱥᱮ ᱱᱟᱴᱚᱠ ᱡᱟᱛᱨᱟ ᱵᱚᱱ ᱢᱟᱱᱟᱣᱫᱟ ᱥᱮ ᱯᱟᱛᱟ ᱯᱚᱨᱚᱵᱽ ᱵᱚᱱ ᱢᱟᱱᱟᱣ ᱠᱚᱣᱟ ᱵᱚᱸᱜᱟᱼᱵᱳᱨᱳ ᱵᱚᱱ ᱫᱮᱵᱟ ᱥᱮᱵᱟᱭᱮᱜ ᱠᱚᱣᱟ ᱪᱮᱫ ᱦᱚᱛᱮᱡ ᱛᱮ ᱢᱟᱱᱮ ᱥᱤᱫᱷᱩ ᱠᱟᱹᱱᱦᱩ ᱵᱤᱨᱥᱟ ᱵᱤᱨ ᱠᱤᱱ ᱫᱤᱥᱚᱢ ᱠᱚ ᱥᱟᱹᱫᱷᱤᱱ ᱞᱮᱜ ᱛᱮᱜᱮ ᱛᱚ ᱩᱱᱤ ᱥᱤᱫᱷᱩ ᱠᱟᱹᱱᱦᱩ ᱵᱚᱱ ᱢᱟᱱᱟᱣ ᱠᱚᱣᱟ ᱥᱮ ᱵᱤᱨᱥᱟ ᱢᱩᱱᱰᱟ ᱵᱚᱱ ᱢᱟᱱᱟᱣ ᱮᱭᱟ ᱥᱮ ᱡᱟᱦᱟᱱᱟᱜ ᱞᱟᱹᱠᱛᱤ ᱤᱭᱟᱹ ᱠᱚᱵᱚᱱ ᱫᱤᱥᱚᱢ ᱠᱚ ᱥᱟᱹᱫᱷᱤᱱ ᱠᱟᱛᱮᱜ ᱜᱮᱵᱚᱱ ᱢᱟᱱᱟᱣ ᱮᱜ ᱠᱚᱣᱟ ᱥᱮ ᱵᱟᱦᱟ ᱥᱚᱨᱦᱟᱭ ᱦᱚᱸ ᱩᱱᱠᱩ ᱞᱟᱹᱜᱤᱫ ᱜᱮ ᱵᱚᱸᱜᱟᱼᱵᱳᱨᱳ ᱵᱚᱱ ᱫᱮᱵᱟ ᱥᱮᱵᱟᱣ ᱠᱚᱣᱟ ᱚᱱᱟ ᱞᱟᱹᱜᱤᱫ ᱵᱟ ᱟᱵᱚ ᱥᱚᱢᱟᱡᱽ ᱨᱮ ᱵᱷᱟᱜᱮ ᱵᱚᱱ ᱛᱟᱦᱮᱱ ᱢᱟ ᱵᱚᱪᱷᱚᱨ ᱵᱚᱪᱷᱚᱨ ᱵᱚᱱ ᱯᱚᱨᱚᱵᱟ ᱚᱱᱟ ᱦᱚᱛᱮᱡ ᱛᱮ ᱡᱮ ᱟᱵᱚ ᱥᱚᱢᱟᱡᱽ ᱨᱮ ᱡᱮᱢᱚᱱ ᱮᱱᱮᱡ ᱥᱮᱨᱮᱧ ᱞᱟᱭᱼᱞᱟᱠᱪᱟᱨ ᱡᱟᱦᱟᱸᱜᱮ ᱛᱟᱦᱮᱱᱟ ᱚᱱᱟ ᱨᱮᱜᱮ ᱵᱷᱟᱞᱮ ᱦᱩᱭᱩᱜᱼᱟ ᱪᱮᱫᱟᱜ ᱥᱮ ᱥᱚᱢᱟᱡᱽ ᱫᱚ ᱟᱵᱚ ᱵᱷᱟᱞᱮ ᱞᱟᱹᱜᱤᱫ ᱜᱮ ᱵᱚᱸᱜᱟᱼᱵᱳᱨᱳ ᱨᱮᱦᱚᱸ ᱠᱚ ᱫᱚᱦᱚᱭᱟ